ᱯᱷᱳᱴᱳᱜᱨᱟᱯ ᱵᱚ ᱢᱮᱱ ᱞᱮᱠᱷᱟᱱ ᱫᱚ ᱡᱟᱦᱟᱸ ᱟᱵᱚ ᱥᱮᱫᱟᱭ ᱠᱮᱢᱮᱨᱟ ᱛᱮ ᱯᱷᱳᱴᱳ ᱵᱚᱱ ᱨᱟᱠᱟᱵ ᱠᱟᱱ ᱛᱟᱦᱮᱱ ᱚᱱᱟᱜᱮ ᱵᱩᱡᱷᱟᱹᱜ ᱠᱟᱱᱟ ᱥᱮᱫᱟᱭ ᱨᱮᱭᱟᱜ ᱠᱮᱢᱮᱨᱟ ᱫᱚ ᱡᱟᱦᱟᱸ ᱯᱷᱳᱴᱳ ᱨᱟᱠᱟᱵ ᱠᱟᱱ ᱛᱟᱦᱮᱸᱫ ᱚᱱᱟᱫᱚ ᱵᱞᱮᱠ ᱮᱱᱰ ᱦᱳᱣᱟᱭᱤᱴ ᱛᱟᱦᱮᱸ ᱠᱟᱱ ᱛᱟᱦᱮᱸᱫ ᱢᱮᱱᱠᱷᱟᱱ ᱱᱤᱛᱚᱜᱟᱜ ᱡᱟᱦᱟᱸ ᱠᱮᱢᱮᱨᱟ ᱪᱮ ᱢᱳᱵᱟᱭᱤᱞ ᱥᱢᱟᱨᱴ ᱯᱷᱳᱱ ᱠᱚᱨᱮᱜ ᱡᱟᱦᱟᱸ ᱚᱰᱳᱠ ᱟᱠᱟᱱᱟ ᱚᱱᱟ ᱠᱚᱫᱚ ᱚᱱᱟ ᱨᱮᱱᱟᱜ ᱡᱟᱦᱟᱸ ᱴᱮᱠᱱᱳᱞᱳᱡᱤ ᱰᱮᱵᱷᱞᱚᱯ ᱦᱤᱥᱟᱹᱵ ᱛᱮ ᱱᱤᱛᱚᱜᱟᱜ ᱢᱳᱵᱟᱭᱤᱞ ᱨᱮᱫᱚ ᱠᱟᱞᱟᱨ ᱠᱟᱞᱟᱨ ᱦᱚᱸ ᱧᱮᱞᱚᱜ ᱠᱟᱱᱟ ᱨᱚᱝᱜᱤᱱ ᱧᱮᱞᱚᱜ ᱠᱟᱱᱟ ᱦᱩᱰᱤᱧ ᱢᱟᱨᱟᱝ ᱥᱟᱹᱭᱤᱡᱽ ᱦᱚᱸ ᱜᱟᱱᱚᱜ ᱠᱟᱱᱟ ᱚᱱᱟᱨᱮ ᱪᱤᱛᱟᱹᱨ ᱠᱚᱦᱚᱸ ᱮᱢ ᱜᱟᱱᱚᱜ ᱠᱟᱱᱟ ᱥᱤᱱᱟᱹᱨᱤ ᱠᱚᱦᱚᱸ ᱮᱢ ᱜᱟᱱᱚᱜ ᱠᱟᱱᱟ ᱛᱳ ᱱᱚᱣᱟ ᱦᱤᱥᱟᱹᱵ ᱛᱮ ᱧᱮᱞ ᱞᱮᱠᱷᱟᱡ ᱫᱚ ᱥᱮᱫᱟᱭᱟᱜ ᱠᱮᱢᱮᱨᱟ ᱟᱨ ᱱᱤᱛᱚᱜᱟᱜ ᱡᱟᱦᱟᱸ ᱱᱟᱣᱟᱱᱟᱜ ᱢᱳᱵᱟᱭᱤᱞ ᱠᱮᱢᱨᱟ ᱱᱚᱣᱟ ᱢᱩᱫᱽ ᱨᱮᱫᱚ ᱟᱹᱰᱤ ᱜᱮ ᱛᱚᱯᱷᱟᱛ ᱪᱮ ᱯᱷᱟᱨᱟᱠ ᱫᱚ ᱧᱮᱞᱚᱜᱚᱜ ᱠᱟᱱ ᱜᱮᱭᱟ ᱛᱚ ᱱᱤᱛᱚᱜᱟᱜ ᱚᱠᱛᱚ ᱨᱮ ᱚᱱᱟ ᱡᱟᱦᱟᱸ ᱠᱮᱢᱮᱨᱟ ᱠᱚ ᱚᱱᱟ ᱠᱚᱫᱚ ᱩᱱᱟᱹᱜ ᱵᱟᱹᱲᱛᱤ ᱵᱟᱝ ᱧᱮᱞᱚᱜ ᱠᱟᱱᱟ ᱟᱨ ᱠᱮᱢᱮᱨᱟ ᱨᱮᱱᱟᱜ ᱡᱟᱦᱟᱸ ᱴᱷᱟᱶ ᱛᱟᱦᱮᱸ ᱠᱟᱱᱟ ᱚᱱᱟ ᱫᱚ ᱱᱚᱣᱟ ᱢᱳᱵᱟᱭᱤᱞ ᱯᱷᱳᱱᱜᱮ ᱦᱟᱢᱮᱴ ᱠᱟᱜᱼᱟᱭ ᱛᱚ ᱱᱚᱣᱟ ᱫᱚ ᱟᱹᱰᱤ ᱞᱮᱠᱟᱱᱟᱜ ᱟᱵᱚ ᱢᱟᱹᱞᱴᱤᱯᱤᱞ ᱟᱵᱚ ᱵᱚᱱ ᱵᱮᱵᱚᱦᱟᱨ ᱫᱟᱲᱮᱭᱟᱜ ᱠᱟᱱᱟ ᱡᱟᱦᱟᱸ ᱫᱚ ᱯᱷᱳᱱ ᱛᱮᱵᱚᱱ ᱨᱚᱯᱚᱲ ᱫᱟᱲᱮᱭᱟᱜ ᱠᱟᱱᱟ ᱵᱷᱤᱰᱤᱭᱳ ᱠᱚᱞ ᱫᱟᱲᱮᱭᱟᱜ ᱠᱟᱱᱟᱵᱚᱱ ᱠᱮᱢᱮᱨᱟ ᱪᱤᱛᱟᱹᱨ ᱵᱚᱱ ᱨᱟᱠᱟᱵ ᱫᱟᱲᱮᱭᱟᱜ ᱠᱟᱱᱟ ᱟᱨ ᱵᱷᱤᱰᱤᱭᱳ ᱠᱚᱵᱚᱱ ᱧᱮᱞ ᱫᱟᱲᱮᱭᱟᱜ ᱠᱟᱱᱟ ᱛᱚ ᱚᱱᱟ ᱦᱤᱥᱟᱹᱵ ᱛᱮ ᱢᱤᱫᱴᱤᱡ ᱡᱤᱱᱤᱥ ᱨᱮ ᱟᱵᱚ ᱟᱭᱢᱟ ᱞᱮᱠᱟᱱᱟᱜ ᱠᱟᱹᱢᱤ ᱵᱚᱱ ᱛᱚᱨᱟᱣ ᱫᱟᱲᱮᱭᱟᱜ ᱠᱟᱱᱟ ᱛᱚ ᱚᱱᱟ ᱦᱤᱥᱟᱹᱵ ᱛᱮ ᱱᱚᱣᱟ ᱥᱮᱫᱟᱭᱟᱜ ᱡᱟᱦᱟᱸ ᱠᱮᱢᱮᱨᱟ ᱟᱨ ᱱᱟᱦᱟᱜᱟᱜ ᱢᱳᱵᱟᱭᱤᱞ ᱢᱩᱫᱽ ᱨᱮᱫᱚ ᱟᱹᱰᱤᱜᱮ ᱛᱚᱯᱷᱟᱛ ᱢᱮᱱᱟᱜᱼᱟ